ᱤᱧᱤᱧ ᱢᱟᱱᱟᱣ ᱱᱚᱝᱠᱟᱱ ᱞᱟᱠᱪᱟᱨ ᱥᱮ ᱯᱚᱨᱚᱵᱽ ᱫᱚ ᱯᱚᱨᱚᱵᱽ ᱟᱠᱷᱲᱟ ᱠᱚ ᱫᱚ ᱦᱩᱭᱩᱜ ᱠᱟᱱᱟ ᱵᱟᱦᱟ ᱥᱚᱨᱦᱟᱭ ᱠᱟᱨᱟᱢ ᱫᱟᱸᱥᱟᱭ ᱱᱚᱝᱠᱟ ᱜᱮ ᱟᱨᱚ ᱟᱵᱚ ᱥᱟᱱᱛᱟᱲ ᱠᱚᱴᱷᱮᱱ ᱡᱟᱦᱟᱸ ᱡᱟᱦᱟᱱᱟᱜ ᱡᱟᱦᱟᱸ ᱞᱮᱠᱟ ᱮᱱᱮᱡ ᱥᱮᱨᱮᱧ ᱥᱮ ᱞᱟᱹᱭ ᱞᱟᱠᱪᱟᱨ ᱠᱚ ᱢᱮᱱᱟᱜ ᱛᱟᱵᱚᱱᱟ ᱱᱤᱭᱟᱹ ᱠᱚᱨᱮ ᱤᱧ ᱫᱚ ᱡᱚᱯᱲᱟᱣᱟᱹᱧ ᱛᱟᱦᱮᱱ ᱜᱮᱭᱟ ᱟᱨ ᱯᱚᱨᱚᱵᱽ ᱦᱤᱞᱚᱜ ᱤᱧ ᱪᱮᱫ ᱠᱚᱹᱧ ᱪᱤᱠᱟᱹᱭᱟ ᱱᱤᱭᱟᱹ ᱫᱚ ᱦᱩᱭᱩᱜ ᱠᱟᱱᱟ ᱡᱮᱢᱚᱱ ᱫᱟᱸᱥᱟᱭ ᱫᱟᱸᱥᱟᱭ ᱫᱚᱱ ᱦᱚᱹᱧ ᱤᱧ ᱪᱟᱞᱟᱜ ᱜᱮᱭᱟ ᱟᱸᱜ ᱫᱟᱸᱥᱟᱭ ᱥᱮᱢ ᱫᱚ ᱱᱚᱝᱠᱟ ᱛᱮ ᱡᱚᱯᱲᱟᱣ ᱤᱧ ᱛᱟᱦᱮᱱᱟ ᱡᱟᱦᱟᱸ ᱥᱮᱨᱮᱢᱟ ᱡᱚᱠᱷᱚᱱ ᱫᱟᱸᱥᱟᱭ ᱫᱚᱱ ᱥᱚᱢᱚᱭ ᱥᱮᱴᱮᱨᱚᱜᱼᱟ ᱩᱱ ᱥᱚᱢᱚᱭ ᱢᱟ ᱞᱟᱦᱟ ᱫᱤᱱ ᱦᱤᱞᱚᱜ ᱥᱮ ᱢᱟᱬᱟᱝ ᱫᱤᱱ ᱦᱤᱞᱚᱜ ᱞᱮ ᱴᱷᱤᱠᱟᱹᱭᱟ ᱡᱤᱥᱮ ᱱᱤᱭᱟᱹ ᱵᱟᱨ ᱫᱚ ᱚᱠᱟᱨᱮᱵᱚᱱ ᱮᱱᱮᱡᱟ ᱥᱮ ᱚᱠᱟ ᱥᱮᱫ ᱵᱚᱱ ᱪᱟᱞᱟᱜᱼᱟ ᱞᱟᱦᱟ ᱫᱤᱱ ᱦᱤᱞᱚᱜ ᱞᱮ ᱫᱩᱲᱩᱵᱼᱟ ᱢᱤᱫ ᱴᱷᱮᱱ ᱟᱛᱳ ᱨᱮᱱ ᱥᱟᱱᱟᱢ ᱢᱟᱹᱱᱢᱤ ᱟᱛᱳ ᱨᱮᱱ ᱵᱟᱵᱟ ᱛᱟᱠᱚ ᱟᱞᱮ ᱴᱷᱤᱠᱟᱹᱭᱟ ᱱᱤᱭᱟᱹ ᱵᱟᱨ ᱫᱚ ᱱᱚᱛᱮ ᱵᱚᱱ ᱪᱟᱞᱟᱜᱼᱟ ᱥᱮ ᱱᱤᱭᱟᱹ ᱵᱟᱨ ᱫᱚ ᱦᱟᱱᱛᱮ ᱵᱚᱱ ᱪᱟᱞᱟᱜᱼᱟ ᱟᱨ ᱚᱱᱠᱟ ᱞᱮᱠᱟ ᱜᱮ ᱯᱚᱨᱮ ᱫᱤᱱ ᱦᱤᱞᱚᱜ ᱥᱮᱛᱟᱜ ᱨᱮᱜᱮ ᱛᱳᱯᱳ ᱯᱷᱟᱨᱪᱟ ᱥᱮ ᱛᱳᱯᱳ ᱯᱷᱟᱨᱪᱟ ᱠᱟᱛᱮ ᱥᱮ ᱟᱞᱮᱭᱟᱜ ᱥᱟᱯᱟᱵ ᱠᱚ ᱪᱮᱫ ᱞᱮᱠᱟ ᱵᱷᱩᱣᱟᱹᱝ ᱥᱮ ᱛᱤᱨᱞᱟᱹ ᱦᱚᱯᱚᱱᱟᱜ ᱞᱩᱜᱽᱲᱤᱡ ᱛᱮᱞᱮ ᱫᱷᱩᱛᱤᱡ ᱜᱮᱭᱟ ᱛᱚ ᱚᱱᱟ ᱫᱷᱩᱛᱤ ᱢᱟᱨᱟᱜ ᱯᱤᱱᱪᱟᱹᱨ ᱡᱷᱩᱱᱩᱨ ᱱᱚᱣᱟ ᱠᱚ ᱞᱮ ᱵᱟᱜᱟᱣᱟ ᱟᱨ ᱯᱩᱭᱞᱩ ᱫᱚ ᱜᱩᱨᱩᱣᱟᱜ ᱚᱲᱟᱜ ᱞᱮ ᱪᱟᱞᱟᱜᱼᱟ ᱚᱸᱰᱮ ᱜᱩᱨᱩ ᱴᱷᱮᱱ ᱠᱟᱹᱴᱤᱡ ᱵᱚᱸᱜᱟ ᱵᱳᱨᱳ ᱠᱟᱛᱮ ᱚᱸᱰᱮ ᱠᱷᱚᱱ ᱵᱟᱨ ᱯᱮ ᱟᱠᱷᱲᱟ ᱚᱸᱰᱮ ᱮᱱᱮᱡ ᱠᱟᱛᱮ ᱟᱫᱚ ᱞᱮ ᱩᱰᱩᱠᱚᱜᱼᱟ ᱩᱱᱤ ᱜᱩᱨᱩᱭᱮ ᱤᱫᱤᱞᱮᱭᱟ ᱡᱟᱦᱟᱸ ᱞᱮ ᱴᱷᱤᱠᱟᱹ ᱠᱮᱫᱟ ᱢᱟᱬᱟᱝ ᱫᱤᱱ ᱨᱮ ᱛᱤᱦᱤᱱ ᱫᱚ ᱱᱚᱛᱮ ᱵᱚᱱ ᱪᱟᱞᱟᱜᱼᱟ ᱛᱚ ᱚᱱᱛᱮ ᱞᱮ ᱚᱱᱟ ᱟᱛᱳ ᱞᱮ ᱪᱟᱞᱟᱜᱼᱟ ᱟᱨ ᱚᱸᱰᱮ ᱡᱚᱛᱚ ᱥᱟᱯᱟᱵ ᱠᱚ ᱨᱮᱰᱤ ᱠᱟᱛᱮ ᱡᱚᱛᱚ ᱦᱚᱲ ᱜᱮ ᱥᱟᱯᱟᱵ ᱠᱚ ᱨᱮᱰᱤ ᱠᱟᱛᱮ ᱞᱮ ᱪᱟᱞᱟᱜᱼᱟ ᱟᱨ ᱚᱸᱰᱮ ᱚᱱᱟ ᱟᱛᱳ ᱠᱩᱞᱦᱤ ᱢᱩᱪᱟᱹᱫ ᱨᱮᱞᱮ ᱥᱟᱹᱛᱟᱹᱜᱼᱟ ᱡᱟᱦᱟᱸ ᱡᱟᱦᱟᱸ ᱞᱮᱠᱟᱭ ᱥᱟᱹᱛᱟᱹᱜ ᱟᱨᱠᱤ ᱚᱠᱚᱭ ᱫᱚ ᱛᱤᱨᱞᱟᱹ ᱦᱚᱯᱚᱱᱟᱜ ᱞᱩᱜᱽᱲᱤᱡ ᱛᱮᱠᱚ ᱫᱷᱩᱛᱤᱜᱼᱟ ᱥᱮ ᱵᱟᱸᱫᱮᱜ ᱟᱠᱚ ᱦᱳᱭ ᱚᱱᱠᱟ ᱜᱮ ᱥᱟᱡᱟᱣ ᱠᱟᱛᱮ ᱢᱟᱨᱟᱜ ᱯᱤᱧᱪᱟᱹᱨ ᱠᱚ ᱛᱚᱞ ᱠᱟᱛᱮ ᱵᱷᱩᱣᱟᱹᱝ ᱛᱮ ᱟᱫᱚᱞᱮ ᱯᱩᱭᱞᱩ ᱫᱚ ᱢᱟᱺᱡᱷᱤ ᱚᱲᱟᱜ ᱞᱮ ᱪᱟᱞᱟᱜᱼᱟ ᱚᱱᱟ ᱟᱛᱳ ᱨᱮᱱ ᱢᱟᱺᱡᱷᱤ ᱚᱲᱟᱜ ᱚᱸᱰᱮ ᱞᱮ ᱥᱮᱱ ᱠᱟᱛᱮ ᱚᱸᱰᱮᱞᱮ ᱵᱚᱸᱜᱟ ᱵᱳᱨᱳ ᱴᱚᱯᱟᱭᱟᱢ ᱛᱟᱨᱯᱚᱨᱮ ᱚᱸᱰᱮ ᱠᱷᱚᱡ ᱞᱮ ᱮᱛᱚᱦᱚᱵᱼᱟ ᱮᱱᱮᱡ ᱯᱚᱨᱛᱭᱮᱠ ᱚᱲᱟᱜ ᱞᱮ ᱵᱚᱞᱚᱱᱟ ᱡᱚᱛᱚ ᱚᱲᱟᱜ ᱵᱚᱞᱚ ᱵᱚᱞᱚ ᱵᱚᱞᱚᱱᱟᱞᱮ ᱮᱱᱮᱡᱟᱞᱮ ᱟᱨ ᱚᱱᱠᱟ ᱜᱮ ᱪᱟᱣᱞᱮ ᱠᱚᱠᱚ ᱮᱢᱚᱜᱼᱟ ᱡᱚᱱᱰᱨᱟ ᱠᱚᱠᱚ ᱮᱢᱚᱜᱼᱟ ᱱᱚᱝᱠᱟ ᱜᱮ ᱠᱟᱹᱴᱤᱡ ᱠᱟᱹᱴᱤᱡ ᱡᱚᱛᱚ ᱦᱚᱲ ᱡᱚᱛᱚ ᱚᱲᱟᱜ ᱨᱮᱜᱮ ᱠᱚ ᱮᱢᱟᱞᱮᱭᱟ ᱟᱨ ᱱᱚᱝᱠᱟ ᱜᱮ ᱢᱤᱫᱴᱟᱝ ᱟᱛᱳ ᱵᱟᱨᱭᱟ ᱟᱛᱳ ᱫᱟᱬᱟᱱᱟᱞᱮ ᱩᱱᱦᱤᱞᱚᱜ ᱟᱹᱭᱩᱵ ᱚᱠᱛᱮ ᱟᱹᱭᱩᱵ ᱞᱮᱱ ᱠᱷᱟᱡ ᱚᱲᱟᱜ ᱛᱮᱞᱮ ᱟᱨ ᱦᱚᱸᱞᱮ ᱨᱩᱣᱟᱹᱲ ᱦᱤᱡᱩᱜᱼᱟ ᱡᱩᱫᱤ ᱥᱟᱺᱜᱤᱧ ᱞᱮ ᱪᱟᱞᱟᱜᱼᱟ ᱮᱸᱰᱮᱠᱷᱟᱱ ᱚᱱᱛᱮ ᱨᱮᱜᱮ ᱞᱮ ᱛᱟᱦᱮᱱᱟ ᱥᱮ ᱵᱟᱥᱟᱜ ᱟᱞᱮ ᱡᱩᱫᱤ ᱥᱩᱨ ᱥᱮᱫ ᱜᱮᱞᱮ ᱛᱟᱦᱮᱱᱟ ᱥᱩᱨ ᱨᱮᱜᱮᱞᱮ ᱵᱮᱥᱤ ᱥᱟᱺᱜᱤᱧ ᱵᱟᱞᱮ ᱪᱟᱞᱟᱜᱼᱟ ᱥᱩᱨ ᱟᱛᱳ ᱥᱮᱫ ᱫᱚ ᱚᱲᱟᱜ ᱞᱮ ᱨᱩᱣᱟᱹᱲ ᱦᱤᱡᱩᱜᱼᱟ ᱟᱨᱚ ᱚᱱᱠᱟ ᱫᱤᱱ ᱢᱚᱬᱮ ᱫᱤᱱ ᱨᱮ ᱚᱱᱠᱟ ᱟᱞᱮ ᱪᱟᱞᱟᱜ ᱟᱞᱮ ᱢᱚᱬᱮ ᱫᱤᱱ ᱱᱚᱝᱠᱟ ᱠᱟᱛᱮ ᱟᱞᱮ ᱱᱚᱣᱟ ᱫᱟᱸᱥᱟᱭ ᱯᱚᱨᱚᱵᱽ ᱥᱟᱶ ᱤᱧ ᱡᱚᱯᱲᱟᱣ ᱦᱤᱱᱟᱹᱧᱟ ᱯᱚᱨᱚᱵᱽ ᱦᱤᱞᱚᱜ ᱤᱧ ᱱᱚᱣᱟ ᱠᱚ ᱜᱮᱧ ᱪᱮᱠᱟᱭᱟ